ᱟᱹᱵᱤᱱ ᱫᱚ ᱱᱚᱣᱟ ᱩᱲᱤᱥᱥᱟ ᱠᱷᱚᱱ ᱪᱮᱫ ᱞᱮᱠᱟ ᱟᱨ ᱱᱚᱣᱟ ᱡᱷᱟᱲᱠᱷᱚᱸᱰ ᱨᱮ ᱞᱟᱜᱟᱣ ᱠᱟᱱᱟ ᱥᱮ ᱦᱳᱭ ᱡᱟᱦᱟᱸ ᱯᱩᱨᱵᱤ ᱥᱤᱝᱵᱷᱩᱢ ᱡᱮᱞᱟ ᱨᱮᱜᱮ ᱥᱮ ᱦᱚᱸ ᱟᱨ ᱪᱮᱫ ᱞᱮᱠᱟ ᱚᱸᱰᱮ ᱚᱞ ᱪᱤᱠᱤ ᱥᱤᱠᱷᱱᱟᱹᱛ ᱠᱚ ᱪᱮᱫ ᱞᱮᱠᱟ ᱛᱤᱱᱟᱹᱜ ᱡᱷᱟᱹᱞ ᱪᱟᱞᱟᱣ ᱠᱟᱱᱟ ᱦᱚᱸ ᱦᱳᱭ ᱦᱳᱭ ᱦᱮᱸ ᱟᱪᱪᱷᱟ ᱦᱮᱸ ᱟᱪᱪᱷᱟ ᱦᱮᱸ ᱟᱨᱚ ᱟᱨ ᱚᱱᱠᱟᱱ ᱡᱟᱦᱟᱱ ᱯᱷᱮᱥᱤᱞᱤᱴᱤ ᱢᱟᱱᱮ ᱴᱤ ᱥᱤ ᱮᱥ ᱯᱟᱦᱴᱟ ᱠᱷᱚᱱ ᱧᱟᱢᱚᱜ ᱠᱟᱱᱟ ᱥᱮ ᱵᱟᱝ ᱦᱮᱸ ᱯᱟᱲᱦᱟᱣ ᱠᱚᱫᱚ ᱥᱮ ᱪᱮᱫ ᱞᱮᱠᱟ ᱯᱟᱲᱦᱟᱣ ᱠᱚᱫᱚ ᱴᱷᱤᱠ ᱴᱷᱟᱠ ᱠᱚ ᱯᱟᱲᱦᱟᱣ ᱮᱫ ᱠᱚᱣᱟ ᱥᱮ ᱚ ᱟᱪᱪᱷᱟ ᱦᱮᱸ ᱯᱟᱥ ᱠᱚ ᱴᱷᱤᱠ ᱴᱷᱟᱠ ᱨᱮᱡᱟᱞᱴ ᱠᱚ ᱦᱩᱭᱩᱜ ᱠᱟᱱᱟ ᱥᱮ ᱦᱮᱸ ᱦᱮᱸ ᱚ ᱴᱷᱤᱠ ᱜᱮᱭᱟ ᱛᱚᱵᱮ ᱚᱱᱟᱜᱮ ᱟᱹᱞᱤᱧ ᱵᱟᱲᱟᱭ ᱥᱟᱱᱟᱭᱮᱫ ᱞᱤᱧ ᱛᱟᱦᱮᱱᱟ ᱦᱮᱸ ᱥᱮ ᱦᱚᱸ ᱴᱷᱤᱠ ᱴᱷᱤᱠ